ᱫᱟᱜ ᱨᱮ ᱜᱩᱨᱤᱡᱽ ᱢᱮᱥᱟ ᱠᱟᱛᱮᱜ ᱵᱚᱞᱚᱱ ᱫᱩᱣᱟᱹᱨ ᱨᱮ ᱜᱩᱨᱤᱡᱽ ᱯᱷᱟᱨᱪᱟ ᱛᱟᱭᱚᱢ ᱱᱚᱣᱟ ᱨᱮ ᱡᱩᱠᱛᱤ ᱢᱮᱱᱟᱜᱼᱟ ᱱᱚᱣᱟ ᱫᱚ ᱱᱚᱣᱟ ᱫᱚ ᱦᱩᱭᱩᱜ ᱠᱟᱱᱟ ᱟᱵᱚᱣᱟᱜ ᱱᱚᱣᱟ ᱥᱟᱶᱛᱟ ᱟᱹᱨᱤ ᱪᱟᱹᱞᱤ ᱨᱮ ᱢᱟᱱᱮ ᱞᱟᱦᱟ ᱠᱷᱚᱱ ᱦᱚᱸ ᱦᱩᱭ ᱦᱮᱡ ᱟᱠᱟᱱᱟ ᱟᱨ ᱥᱮ ᱱᱤᱛᱚᱜ ᱦᱚᱸ ᱢᱮᱱᱟᱜᱼᱟ ᱟᱨᱦᱚᱸ ᱯᱚᱨᱚᱵᱚᱨᱛᱤ ᱠᱟᱞ ᱨᱮᱦᱚᱸ ᱚᱱᱟᱫᱚ ᱛᱟᱦᱮᱱ ᱜᱮᱭᱟ ᱡᱮᱢᱚᱱ ᱜᱩᱨᱤᱡᱽ ᱯᱷᱟᱨᱪᱟᱭᱟ ᱚᱱᱟ ᱫᱚ ᱢᱮᱱᱟᱜ ᱜᱮ ᱛᱟᱵᱚᱱᱟ ᱟᱨ ᱜᱩᱨᱤᱡᱽ ᱯᱷᱟᱨᱪᱟ ᱛᱟᱭᱚᱢ ᱚᱱᱟ ᱛᱟᱭᱚᱢ ᱢᱟᱱᱮ ᱪᱮᱫ ᱦᱩᱭᱩᱜᱼᱟ ᱚᱱᱟ ᱦᱚᱧ ᱞᱟᱹᱭ ᱟᱵᱚᱱᱟ ᱡᱮ ᱧᱤᱫᱟᱹ ᱵᱮᱲᱟ ᱢᱟ ᱞᱩᱠᱷᱤ ᱦᱮᱸ ᱜᱚᱴᱟᱭ ᱫᱟᱲᱟᱱᱟ ᱟᱨ ᱜᱚᱴᱟ ᱫᱟᱲᱟ ᱠᱟᱛᱮᱜ ᱵᱷᱳᱨ ᱛᱮ ᱦᱤᱡᱩᱜ ᱟᱭ ᱦᱮᱡ ᱠᱟᱛᱮ ᱟᱵᱚ ᱡᱮ ᱚᱱᱮ ᱵᱷᱳᱨ ᱛᱮ ᱵᱮᱨᱮᱫ ᱠᱟᱛᱮ ᱵᱚᱱ ᱪᱷᱚᱪ ᱯᱷᱟᱨᱪᱟᱭᱟ ᱚᱱᱟ ᱪᱷᱚᱪ ᱯᱷᱟᱨᱪᱟ ᱛᱟᱞᱚᱢ ᱠᱟᱛᱮ ᱩᱱᱤ ᱟᱵᱚ ᱚᱲᱟᱜ ᱛᱮᱭ ᱵᱚᱞᱚᱱᱟᱭ ᱚᱱᱟ ᱠᱷᱟᱹᱛᱤᱨ ᱥᱮᱛᱟᱜ ᱨᱮ ᱵᱮᱨᱮᱫ ᱛᱚᱨᱟ ᱚᱱᱟ ᱜᱮ ᱰᱷᱟᱜ ᱵᱚᱱ ᱠᱟᱹᱢᱤᱭᱟ ᱟᱨ ᱡᱟᱦᱟᱸᱭ ᱜᱮ ᱞᱟᱦᱟ ᱛᱮᱠᱚ ᱪᱷᱚᱪᱟ ᱥᱮ ᱞᱟᱦᱟ ᱛᱮᱠᱚ ᱜᱩᱨᱤᱡᱽ ᱯᱷᱟᱨᱪᱟᱭᱟ ᱜᱩᱨᱤᱡᱽ ᱫᱟᱜ ᱢᱮᱥᱟ ᱠᱟᱛᱮ ᱩᱱᱤᱭᱟᱜ ᱚᱲᱟᱜ ᱨᱮᱜᱮ ᱢᱟ ᱞᱩᱠᱷᱤ ᱫᱚᱭ ᱵᱚᱞᱚᱱᱟᱭ ᱚᱱᱟ ᱠᱟᱨᱚᱱ ᱛᱮᱜᱮ ᱟᱵᱚ ᱢᱟᱱᱮ ᱵᱷᱚᱨ ᱛᱮ ᱵᱮᱨᱮᱫ ᱠᱟᱛᱮ ᱜᱩᱨᱤᱡᱽ ᱢᱮᱥᱟ ᱠᱟᱛᱮ ᱫᱟᱜ ᱨᱮ ᱟᱵᱚ ᱵᱚᱱ ᱜᱩᱨᱩᱡᱽ ᱯᱷᱟᱨᱪᱟᱭᱟ